ᱦᱮᱞᱳ ᱪᱟᱥ ᱠᱚ ᱚᱻ ᱦᱚᱸ ᱚᱱᱟ ᱠᱚ ᱥᱚᱵᱽᱡᱤ ᱠᱚ ᱪᱟᱥ ᱵᱟᱲᱟᱭᱮᱜᱼᱟ ᱞᱮ ᱱᱤᱭᱟᱹ ᱵᱟᱨᱥᱤᱧ ᱮᱱᱠᱷᱟᱱ ᱢᱟᱲᱟᱝ ᱢᱟ ᱫᱟᱜ ᱨᱮᱭᱟᱜ ᱴᱷᱤᱠ ᱵᱟᱝᱟ ᱛᱟᱦᱮᱸᱫ ᱮᱱᱠᱷᱟᱱ ᱱᱤᱭᱟᱹ ᱵᱟᱨᱥᱤᱧ ᱫᱟᱜ ᱠᱚ ᱢᱮᱱᱟᱜ ᱛᱮ ᱦᱟᱸᱜ ᱞᱮ ᱮᱦᱚᱵ ᱵᱟᱲᱟᱭᱮᱫᱼᱟ ᱦᱳᱭ ᱟᱨ ᱚᱱᱟ ᱦᱳᱲᱳ ᱠᱚ ᱪᱟᱥ ᱵᱟᱲᱟ ᱦᱩᱭ ᱠᱟᱛᱮᱫ ᱛᱟᱭᱚᱢ ᱫᱚ ᱜᱳᱰᱟ ᱠᱚᱨᱮ ᱚᱱᱟ ᱨᱚᱦᱚᱲ ᱨᱚᱦᱚᱲ ᱡᱟᱭᱜᱟ ᱨᱮ ᱵᱤᱞᱟᱹᱛᱤ ᱠᱚ ᱵᱮᱸᱜᱟᱲ ᱠᱚᱞᱮ ᱨᱚᱦᱚᱭ ᱜᱚᱫ ᱟᱠᱟᱜᱼᱟ ᱫᱟᱜ ᱠᱚ ᱢᱟᱲᱟᱝ ᱫᱚ ᱦᱳᱭ ᱢᱟᱲᱟᱝ ᱫᱚ ᱚᱥᱩᱵᱤᱫᱷᱟ ᱜᱮ ᱛᱟᱦᱮᱸ ᱠᱟᱱᱟ ᱟᱫᱚ ᱱᱤᱛᱚᱜ ᱫᱚ ᱴᱷᱟᱠ ᱴᱷᱤᱠ ᱜᱮᱭᱟ ᱫᱟᱜ ᱠᱚᱫᱚ ᱫᱟᱜ ᱨᱮᱭᱟᱜ ᱦᱚᱸ ᱵᱟᱭ ᱚᱥᱩᱵᱤᱫᱷᱟᱜ ᱠᱟᱱᱟ ᱚᱥᱩᱵᱤᱫᱷᱟ ᱫᱚ ᱦᱚᱸ ᱦᱚᱸ ᱦᱳᱲᱳ ᱠᱚ ᱴᱷᱤᱠ ᱜᱮ ᱦᱩᱭ ᱠᱟᱱᱟ ᱟᱫᱚ ᱦᱳᱭ ᱟᱫᱚ ᱡᱚᱛᱚᱣᱟᱜ ᱴᱷᱟᱠ ᱴᱷᱤᱠ ᱜᱮᱭᱟ ᱦᱳᱭ ᱟᱫᱚ ᱚᱱᱮ ᱛᱟᱭᱚᱢ ᱜᱮ ᱦᱟᱸᱜ ᱛᱟᱭᱚᱢ ᱧᱚᱜ ᱠᱟᱱᱟ ᱦᱟᱸᱜ ᱱᱮᱥ ᱢᱟ ᱦᱟᱸᱜ ᱫᱟᱜ ᱨᱮᱭᱟᱜ ᱤᱭᱟᱹ ᱵᱟᱭ ᱛᱟᱦᱮᱸ ᱠᱟᱱᱟ ᱴᱷᱤᱠ ᱮᱱᱠᱷᱟᱱ ᱚᱱᱟ ᱛᱮᱦᱚᱸ ᱛᱟᱭᱚᱢ ᱧᱚᱜ ᱠᱟᱱᱟ ᱱᱚᱥᱴᱚ ᱫᱚ ᱚᱱᱠᱟ ᱫᱚ ᱵᱟᱭ ᱱᱚᱥᱴᱚ ᱠᱟᱱᱟ ᱪᱮᱫ ᱦᱚᱸ ᱠᱷᱟᱹᱞᱤ ᱛᱟᱭᱚᱢ ᱛᱮᱜᱮ ᱛᱟᱭᱚᱢ ᱠᱟᱱᱟ ᱠᱷᱟᱹᱞᱤ ᱥᱚᱢᱚᱭ ᱜᱮ ᱤᱭᱟᱹᱭᱮᱱᱟ ᱦᱮᱸ ᱟᱫᱚ ᱟᱹᱣᱨᱤ ᱚᱱᱟᱫᱚ ᱟᱹᱣᱨᱤ ᱡᱚ ᱵᱟᱦᱟ ᱵᱟᱦᱟ ᱜᱚᱫᱚᱜᱼᱟ ᱦᱟᱸᱜ ᱦᱳᱭ ᱦᱳᱭ ᱵᱟᱦᱟ ᱜᱮ ᱦᱟᱸᱜ ᱵᱟᱦᱟ ᱜᱚᱫ ᱟᱠᱟᱱᱟ ᱦᱟᱸᱜ ᱡᱚ ᱫᱚ ᱟᱹᱣᱨᱤ ᱥᱟᱵᱟᱭ ᱟᱫᱚ ᱛᱟᱭᱚᱢ ᱦᱩᱭ ᱜᱚᱫ ᱠᱟᱜᱼᱟ ᱞᱮ ᱵᱟᱦᱟ ᱥᱟᱹᱨᱫᱤ ᱵᱟᱦᱟᱜ ᱠᱟᱱᱟ ᱦᱳᱭ ᱚᱱᱠᱟᱫᱚ ᱢᱟᱨᱟᱝ ᱜᱮᱞᱮ ᱪᱟᱥ ᱠᱟᱜᱼᱟ ᱪᱟᱥ ᱫᱚ ᱦᱳᱭ ᱟᱫᱚ ᱨᱟᱱ ᱠᱚ ᱟᱨ ᱚᱠᱟ ᱨᱮᱵᱤᱱ ᱛᱟᱦᱮᱱ ᱠᱟᱱᱟ ᱨᱟᱭᱨᱚᱢᱯᱩᱨ ᱥᱮ ᱦᱟᱱᱛᱮ ᱟᱫᱚ ᱦᱳᱭ ᱛᱚ ᱟᱫᱚ ᱵᱟᱥᱟ ᱰᱮᱨᱟ ᱨᱟᱭᱨᱚᱢᱯᱩᱨ ᱦᱳᱭ ᱛᱚᱵᱮ ᱠᱷᱚᱡᱽ ᱫᱚᱞᱮ ᱠᱷᱚᱡᱽ ᱠᱟᱱ ᱜᱮᱭᱟ ᱦᱳᱭ ᱦᱳᱭ ᱟᱫᱚ ᱦᱳᱭ ᱛᱚ ᱚᱱᱟ ᱦᱩᱱᱟᱹᱝ ᱦᱳᱲᱳ ᱠᱚᱜᱮ ᱦᱩᱱᱟᱹᱝ ᱮᱠᱥᱴᱨᱟ ᱠᱟᱹᱴᱤᱡ ᱚᱱᱟ ᱤᱭᱟᱹ ᱦᱳᱭ ᱦᱳᱭ ᱨᱟᱠᱟᱵᱚᱜᱼᱟ ᱦᱳᱭ ᱦᱳᱭ ᱦᱳᱭ ᱦᱟᱯᱮ ᱤᱭᱟᱹ ᱦᱩᱭ ᱫᱚ ᱦᱟᱸᱜ ᱦᱳᱭ ᱯᱷᱳᱱ ᱟᱵᱮᱱᱟ ᱦᱟᱸᱜ ᱞᱤᱧ ᱛᱚᱵᱮ ᱟᱨ ᱦᱳᱭ ᱦᱳᱭ ᱦᱳᱭ ᱦᱳᱭ ᱛᱚᱵᱮ ᱢᱟ